ᱥᱟᱬᱮᱥ ᱟᱨ ᱞᱞᱟᱸᱜᱟᱱ ᱠᱟᱹᱨᱤ ᱨᱮ ᱠᱮᱨᱤᱭᱟᱨ ᱨᱟᱠᱟᱵᱽ ᱞᱥᱟᱹᱜᱤᱫ ᱛᱮ ᱤᱧ ᱤᱧᱨᱮᱱ ᱜᱟᱛᱮ ᱥᱩᱯᱟᱨᱤᱥ ᱤᱧ ᱮᱢ ᱫᱟᱲᱮ ᱟᱭᱟ ᱚᱱᱟ ᱥᱩᱯᱟᱨᱤᱥ ᱨᱮᱫᱚ ᱥᱟᱬᱮᱥ ᱨᱮᱭᱟᱜ ᱥᱩᱯᱟᱨᱤᱥ ᱠᱟᱱᱟ ᱡᱮᱢᱚᱱ ᱚᱱᱟᱨᱮ ᱚᱱᱟ ᱥᱟᱬᱮᱥᱛᱮ ᱯᱟᱲᱦᱟᱣ ᱞᱮᱱᱠᱷᱟᱡ ᱟᱹᱰᱤ ᱢᱚᱸᱡ ᱦᱚᱲᱮ ᱦᱩᱭᱩᱜᱼᱟ ᱟᱨ ᱚᱱᱟ ᱥᱟᱬᱮᱥ ᱛᱮ ᱯᱟᱲᱦᱟᱣ ᱞᱮᱱᱠᱷᱟᱱ ᱵᱳᱭᱜᱟᱱᱤᱠ ᱥᱮ ᱤᱧᱡᱤᱱᱤᱭᱟᱨ ᱥᱮ ᱠᱚᱞᱮᱡ ᱨᱮᱦᱚᱭ ᱚᱱᱟ ᱥᱩᱡᱳᱜ ᱥᱩᱵᱤᱫᱷᱟᱭ ᱦᱟᱢᱮᱴ ᱫᱟᱲᱮᱭᱟᱜᱼᱟ ᱪᱮᱫᱟᱜ ᱥᱮ ᱚᱱᱟᱛᱮ ᱯᱟᱲᱦᱟᱣ ᱞᱮᱱᱠᱷᱟᱡ ᱫᱚ ᱡᱟᱸᱦᱟᱱᱟᱜ ᱵᱤᱥᱚᱭ ᱨᱮᱜᱮ ᱥᱮ ᱡᱟᱸᱦᱟᱱᱟᱜ ᱤᱭᱟᱹ ᱛᱮᱦᱚᱸ ᱡᱟᱸᱦᱟᱱᱟᱜ ᱪᱟᱹᱠᱨᱤ ᱨᱮᱦᱚᱭ ᱧᱟᱢ ᱨᱮᱱᱟᱜ ᱧᱟᱢ ᱫᱟᱲᱮ ᱟᱜ ᱟᱭ ᱟᱨ ᱵᱷᱟᱨᱚᱛ ᱨᱮᱭᱟᱜ ᱧᱩᱢᱟᱱ ᱠᱚᱞᱮᱡ ᱟᱨ ᱡᱮᱸᱜᱮᱛ ᱵᱤᱫᱽᱫᱟᱹᱜᱟᱲ ᱟᱭ ᱟᱭ ᱥᱤ ᱢᱟᱫᱽᱨᱟᱥ ᱴᱮᱴ ᱚᱱᱟ ᱠᱚᱞᱮᱡ ᱫᱚ ᱟᱹᱰᱤ ᱧᱩᱛᱩᱢᱟᱱ ᱠᱚᱞᱮᱡ ᱠᱟᱱᱟ ᱚᱱᱟ ᱨᱮᱦᱚᱸ ᱧᱟᱢ ᱫᱟᱲᱮ ᱟᱜ ᱟᱭ ᱚᱱᱟᱜᱮ ᱤᱧᱟᱹᱜ ᱠᱟᱛᱷᱟ